ᱫᱤᱱᱼᱫᱤᱱᱛᱮ ᱱᱚᱣᱟ ᱫᱷᱟᱹᱨᱛᱤ ᱯᱩᱨᱤᱨᱮ ᱦᱚᱭ ᱵᱚᱱᱚᱫᱚᱞᱚᱜ ᱨᱮᱱᱟᱜ ᱠᱟᱨᱚᱱ ᱫᱚ ᱟᱨ ᱵᱟᱝᱢᱟ ᱵᱟᱡᱮ ᱫᱚ ᱟᱹᱰᱤ ᱰᱷᱮᱨᱜᱮ ᱢᱮᱱᱟᱜᱼᱟ ᱡᱟᱦᱟᱸ ᱞᱮᱠᱟ ᱱᱤᱛᱚᱜ ᱡᱮ ᱱᱟᱣᱟᱼᱱᱟᱣᱟ ᱠᱚᱞᱼᱠᱟᱨᱠᱷᱟᱱᱟ ᱱᱟᱣᱟᱼᱱᱟᱣᱟ ᱮᱢᱟᱱᱼᱛᱮᱢᱟᱱ ᱡᱟᱦᱟᱸ ᱵᱮᱱᱟᱜ ᱠᱟᱱᱟ ᱯᱨᱚᱛᱷᱚᱢᱚᱛᱚ ᱚᱱᱟ ᱠᱚ ᱵᱮᱱᱟᱣ ᱞᱟᱹᱜᱤᱫᱛᱮ ᱫᱷᱤᱨᱤ ᱫᱟᱨᱮ ᱵᱩᱨᱩ ᱡᱚᱛᱚ ᱠᱚ ᱢᱟᱜ ᱯᱷᱟᱫᱟᱭᱮᱫᱼᱟ ᱟᱨᱦᱚᱸ ᱚᱱᱟ ᱛᱟᱭᱚᱢᱼᱛᱟᱭᱚᱢᱛᱮ ᱡᱟᱦᱟᱸ ᱛᱤᱱᱟᱹᱜ ᱢᱟᱜ ᱯᱷᱟᱫᱟᱜ ᱠᱟᱱᱟ ᱡᱮ ᱚᱱᱟ ᱤᱫᱤ ᱠᱟᱛᱮᱫ ᱟᱵᱚ ᱫᱟᱨᱮ ᱵᱟᱝᱵᱚᱱ ᱨᱚᱦᱚᱭᱮᱫᱼᱟ ᱮᱱᱠᱷᱟᱱ ᱫᱚ ᱚᱸᱰᱮ ᱡᱟᱦᱟᱸ ᱱᱟᱣᱟ ᱫᱟᱨᱮ ᱠᱚ ᱵᱟᱝᱵᱚᱱ ᱨᱚᱦᱚᱭᱮᱫᱼᱟ ᱱᱚᱜᱼᱚᱭ ᱫᱟᱨᱮ ᱠᱷᱚᱱ ᱡᱟᱦᱟᱸ ᱩᱰᱩᱠᱚᱜ ᱠᱟᱱᱟ ᱢᱤᱫᱴᱤᱡ ᱥᱛᱚᱨᱛᱮᱫ ᱡᱟᱦᱟᱸ ᱩᱰᱩᱠᱚᱜ ᱠᱟᱱᱟ ᱚᱱᱟ ᱵᱟᱭᱩᱢᱚᱱᱰᱚᱞ ᱨᱮ ᱚᱱᱟ ᱠᱚᱢᱚᱜ ᱠᱟᱱᱟ ᱮᱱᱠᱷᱟᱱ ᱱᱚᱜᱼᱚᱭ ᱱᱚᱣᱟ ᱤᱫᱤ ᱠᱟᱛᱮᱫ ᱥᱟᱨᱟ ᱫᱷᱟᱹᱨᱛᱤ ᱯᱩᱨᱤᱨᱮ ᱡᱩᱫᱤ ᱱᱚᱝᱠᱟ ᱜᱮ ᱛᱟᱨᱢᱟᱱᱮ ᱠᱚᱞᱼᱠᱟᱨᱠᱷᱟᱱᱟ ᱛᱟᱨᱢᱟᱱᱮ ᱱᱚᱝᱠᱟ ᱜᱮ ᱵᱮᱱᱟᱣ ᱪᱟᱹᱞᱩ ᱠᱚᱜᱼᱟ ᱮᱱᱠᱷᱟᱱ ᱠᱤᱪᱷᱤ ᱵᱚᱨᱥᱚ ᱛᱟᱭᱚᱢᱛᱮ ᱵᱟᱠᱷᱟᱱ ᱠᱤᱪᱷᱤ ᱵᱚᱨᱥᱚ ᱵᱟᱫᱽ ᱨᱮ ᱮᱱᱠᱷᱟᱱ ᱱᱚᱣᱟ ᱯᱨᱤᱛᱷᱤᱵᱤᱨᱮ ᱵᱟᱝ ᱠᱷᱟᱱ ᱱᱚᱣᱟ ᱫᱷᱟᱹᱨᱛᱤ ᱨᱮ ᱟᱹᱰᱤ ᱢᱟᱨᱟᱝ ᱵᱚᱱᱚᱫᱚᱞ ᱦᱩᱭ ᱫᱟᱲᱮᱭᱟᱜᱼᱟ ᱡᱟᱦᱟᱸ ᱞᱮᱠᱟ ᱱᱤᱛᱚᱜ ᱱᱚᱝᱠᱟ ᱯᱟᱲᱟᱣ ᱟᱠᱟᱱᱟ ᱡᱮᱢᱚᱱ ᱫᱟᱜ ᱥᱚᱢᱚᱭ ᱴᱷᱤᱠ ᱥᱚᱢᱚᱭᱨᱮ ᱵᱟᱭ ᱫᱟᱜ ᱮᱫᱟ ᱱᱤᱛᱚᱜ ᱴᱷᱤᱠ ᱥᱚᱢᱚᱭ ᱨᱮ ᱮᱢᱟᱱᱼᱛᱮᱢᱟᱱ ᱡᱟᱦᱟᱸ ᱡᱤᱱᱤᱥ ᱦᱩᱭᱩᱜ ᱨᱮᱱᱟᱜ ᱠᱟᱛᱷᱟ ᱚᱱᱟ ᱵᱟᱝ ᱦᱩᱭᱩᱜ ᱠᱟᱱᱟ ᱢᱟᱱᱮ ᱵᱮ ᱨᱮ ᱫᱟᱜ ᱮᱫᱟᱭ ᱮᱱᱠᱷᱟᱱ ᱱᱚᱜᱼᱚᱭ ᱱᱚᱣᱟ ᱠᱚ ᱤᱫᱤ ᱫᱚ ᱚᱠᱟ ᱠᱟᱨᱚᱱ ᱛᱮ ᱦᱩᱭᱩᱜ ᱠᱟᱱᱟ ᱱᱚᱜᱼᱚ ᱱᱚᱣᱟ ᱠᱚ ᱤᱫᱤ ᱠᱟᱛᱮᱫ ᱫᱚ ᱟᱵᱚ ᱢᱮᱱᱫᱚ ᱢᱟᱱᱢᱤ ᱦᱚᱯᱚᱱᱟᱜ ᱡᱟᱦᱟᱸ ᱠᱟᱹᱨᱫᱷᱟᱹᱱᱤ ᱟᱨ ᱵᱟᱝᱟ ᱢᱟᱱᱢᱤ ᱦᱚᱯᱚᱱᱟᱜ ᱡᱟᱦᱟᱸ ᱠᱟᱹᱢᱤ ᱢᱮᱱᱫᱚ ᱫᱷᱤᱨᱤ ᱫᱟᱨᱮ ᱮᱢᱟᱱᱼᱛᱮᱢᱟᱱ ᱢᱟᱜ ᱯᱷᱟᱫᱟ ᱠᱟᱛᱮᱫ ᱟᱵᱚᱣᱟᱜ ᱥᱟᱨᱛᱷᱚ ᱞᱟᱹᱜᱤᱫ ᱟᱵᱚᱣᱟᱜ ᱩᱯᱚᱠᱟᱨ ᱞᱟᱹᱜᱤᱫ ᱡᱟᱦᱟᱸ ᱵᱚᱱ ᱵᱮᱱᱟᱣᱮᱫᱼᱟ ᱢᱮᱱᱠᱷᱟᱱ ᱵᱷᱚᱵᱤᱥᱥᱚᱛ ᱨᱮ ᱚᱱᱟᱫᱚ ᱟᱵᱚ ᱞᱟᱹᱜᱤᱫ ᱛᱮ ᱠᱟᱞ ᱵᱮᱱᱟᱜ ᱠᱟᱱᱟ ᱢᱮᱱᱛᱮ ᱚᱱᱟ ᱵᱟᱝ ᱵᱚᱱ ᱩᱨᱩᱢ ᱥᱮᱴᱮᱨ ᱫᱟᱲᱮᱭᱟᱜ ᱠᱟᱱᱟ ᱮᱱᱠᱷᱟᱱ ᱱᱚᱜᱼᱚᱭ ᱱᱚᱣᱟ ᱠᱚ ᱡᱩᱫᱤ ᱟᱵᱚ ᱵᱟᱝᱵᱚᱱ ᱵᱟᱝᱠᱷᱟᱱ ᱵᱟᱝ ᱵᱚᱱ ᱵᱚᱱᱚᱫᱚᱞᱼᱟ ᱮᱱᱠᱷᱟᱱ ᱫᱚ ᱱᱚᱜᱼᱚᱭ ᱡᱮ ᱢᱟᱱᱮ ᱡᱚᱞᱚᱵᱟᱭᱩ ᱢᱤᱫᱴᱤᱡ ᱯᱚᱨᱤᱵᱚᱨᱛᱚᱱ ᱦᱩᱭᱩᱜ ᱠᱟᱱᱟ ᱴᱷᱤᱠ ᱥᱚᱢᱚᱭᱨᱮ ᱵᱟᱭ ᱫᱟᱜ ᱮᱫᱟ ᱴᱷᱤᱠ ᱥᱚᱢᱚᱭᱨᱮ ᱵᱟᱭ ᱥᱤᱛᱩᱝ ᱮᱫᱟ ᱴᱷᱤᱠ ᱥᱚᱢᱚᱭ ᱨᱮ ᱵᱟᱭ ᱨᱟᱵᱟᱝᱚᱜ ᱠᱟᱱᱟ ᱮᱱᱠᱷᱟᱱ ᱟᱡᱟᱜ ᱢᱚᱥᱚᱢ ᱜᱮ ᱯᱚᱨᱤᱵᱚᱨᱛᱚᱱᱚᱜ ᱠᱟᱱᱟ ᱟᱨ ᱚᱱᱟ ᱢᱚᱥᱚᱢ ᱯᱚᱨᱤᱵᱚᱨᱛᱚᱱ ᱨᱮᱱᱟᱜ ᱠᱟᱨᱚᱱ ᱫᱚ ᱦᱩᱭᱩᱜ ᱠᱟᱱᱟ ᱡᱚᱛᱚ ᱱᱚᱣᱟ ᱦᱚᱲᱢᱚ ᱪᱮᱛᱟᱱ ᱨᱮ ᱧᱩᱨᱩᱜ ᱠᱟᱱᱟ ᱮᱱᱠᱷᱟᱱ ᱱᱚᱜᱼᱚᱭ ᱱᱚᱝᱠᱟ ᱜᱮ ᱯᱚᱨᱤᱵᱚᱨᱛᱚᱱ ᱦᱩᱭᱩᱜ ᱠᱟᱱᱟ ᱛᱚ ᱠᱟᱨᱚᱱ ᱫᱚ ᱦᱩᱭᱩᱜ ᱠᱟᱱᱟ ᱟᱵᱚ ᱠᱚᱣᱟᱜ ᱢᱟᱹᱱᱢᱤ ᱦᱚᱯᱚᱱ ᱠᱚᱣᱟ ᱥᱚᱪᱮᱛᱚᱱ ᱟᱨ ᱪᱮᱛᱱᱟ ᱡᱚᱛᱚ ᱠᱷᱚᱱᱟᱜ ᱢᱟᱨᱟᱝ ᱦᱩᱫᱤᱥ ᱫᱚ ᱚᱱᱟᱜᱮ ᱫᱚᱨᱠᱟᱨᱚᱜ ᱠᱟᱱᱟ